ᱦᱮᱸ ᱚᱠᱚᱭ ᱪᱚ ᱳᱻ ᱟᱪᱪᱷᱟ ᱟᱪᱪᱷᱟ ᱞᱟᱹᱭ ᱢᱮ ᱦᱮᱸ ᱪᱮᱫ ᱞᱮᱠᱟ ᱢᱮᱱᱟᱢᱟ ᱞᱟᱹᱭ ᱢᱮ ᱥᱟᱜᱮᱱ ᱚᱲᱟᱜ ᱠᱚᱨᱮᱫ ᱵᱮᱥ ᱵᱟᱲᱟ ᱜᱮᱛᱚ ᱦᱮᱸ ᱟᱞᱮ ᱦᱚᱸ ᱵᱮᱥ ᱵᱟᱲᱟᱜᱮ ᱛᱮᱦᱮᱧ ᱜᱟᱯᱟ ᱫᱚ ᱢᱟᱴᱷ ᱠᱚᱨᱮᱫ ᱦᱩᱲᱩ ᱜᱮᱫ ᱠᱚ ᱥᱮᱱ ᱵᱟᱲᱟᱣ ᱠᱟᱱᱟ ᱮᱱᱦᱤᱞᱳᱜ ᱫᱚ ᱵᱟᱹᱧ ᱥᱮᱱ ᱠᱟᱱᱟ ᱦᱮᱸ ᱦᱮᱸ ᱵᱮᱥ ᱜᱮ ᱵᱮᱥ ᱜᱮ ᱢᱳᱴᱟᱢᱩᱴᱤ ᱡᱟᱜᱮ ᱢᱮᱱᱟᱭᱟ ᱦᱮᱸ ᱦᱮᱸ ᱟᱫᱚ ᱛᱤᱦᱤᱧ ᱜᱟᱯᱟ ᱫᱚ ᱟᱯᱮ ᱥᱮᱫ ᱵᱟᱞᱮ ᱪᱟᱞᱟᱣ ᱵᱟᱲᱟᱜᱼᱟ ᱩᱱᱟᱹᱜ ᱥᱟᱺᱜᱤᱧ ᱫᱚ ᱦᱩᱜᱽᱞᱤ ᱫᱚ ᱦᱩᱜᱽᱞᱤ ᱫᱚᱢ ᱥᱮᱱ ᱫᱟᱲᱮᱭᱟᱜᱼᱟ ᱛᱮᱦᱮᱧ ᱜᱟᱯᱟ ᱫᱤᱱ ᱫᱚ ᱟᱨ ᱟᱞᱮ ᱥᱮᱫ ᱟᱪᱪᱷᱟ ᱟᱪᱪᱷᱟ ᱦᱤᱡᱩᱜ ᱯᱮ ᱟᱪᱪᱷᱟ ᱟᱪᱪᱷᱟ ᱟᱪᱪᱷᱟ ᱚᱥᱩᱵᱤᱫᱷᱟ ᱵᱟᱹᱱᱩᱜᱼᱟ ᱦᱤᱡᱩᱜ ᱯᱮ ᱵᱟᱭᱤᱥᱮ ᱵᱷᱟᱫᱚᱨ ᱨᱮ ᱦᱮᱸ ᱵᱟᱭᱤᱥᱮ ᱵᱷᱟᱫᱚᱨ ᱨᱮ ᱟᱞᱮ ᱱᱤᱭᱟᱹ ᱩᱥᱩᱰᱤᱨᱮ ᱫᱟᱨᱩᱱ ᱫᱷᱩᱢ ᱡᱟ ᱦᱩᱭᱩᱜᱼᱟ ᱵᱚᱞ ᱜᱟᱛᱮᱜ ᱠᱚ ᱦᱩᱭᱩᱜᱼᱟ ᱛᱟᱨᱯᱚᱨ ᱱᱟᱲᱠᱮᱞ ᱠᱟᱲᱟᱠᱟᱲᱤ ᱦᱩᱭᱩᱜᱼᱟ ᱡᱟ ᱠᱟᱡᱟᱠ ᱵᱟᱝ ᱧᱮᱞ ᱞᱮᱠᱷᱟᱡ ᱯᱮ ᱵᱟᱯᱮ ᱦᱤᱲᱤᱧ ᱫᱟᱲᱮᱭᱟᱜᱼᱟ ᱱᱟᱲᱠᱮᱞ ᱠᱟᱲᱟᱠᱟᱲᱤ ᱠᱩᱲᱤᱼᱠᱚᱲᱟ ᱡᱚᱛ ᱠᱚ ᱵᱚᱞᱮ ᱱᱟᱲᱠᱮᱞ ᱠᱚ ᱢᱟᱱᱮ ᱱᱟᱲᱠᱮᱞ ᱢᱤᱫᱴᱤᱡ ᱠᱚ ᱤᱭᱟᱹ ᱠᱟᱜᱼᱟ ᱛᱚ ᱟᱫᱚ ᱚᱸᱰᱮ ᱢᱤᱫᱴᱮᱱ ᱯᱩᱡᱟᱹ ᱦᱩᱭᱩᱜᱼᱟ ᱦᱮᱸ ᱛᱳ ᱚᱸᱰᱮ ᱡᱚᱠᱷᱚᱱ ᱚᱱᱟ ᱱᱟᱲᱠᱮᱞ ᱡᱚᱠᱷᱚᱱ ᱠᱚ ᱟᱲᱟᱜ ᱜᱚᱜ ᱠᱟᱜᱼᱟ ᱮᱠᱵᱟᱨᱮ ᱡᱟᱦᱟᱸᱭ ᱜᱮᱭ ᱦᱟᱞᱟᱝ ᱫᱟᱲᱮᱭᱟᱜ ᱩᱱᱤᱭᱟᱜ ᱜᱮ ᱵᱷᱟᱜᱽᱜᱚ ᱟᱹᱰᱤ ᱠᱟᱡᱟᱠ ᱛᱟᱭ ᱚᱱᱟ ᱛᱚ ᱚᱱᱟ ᱱᱟᱲᱠᱮᱞ ᱞᱟᱹᱜᱤᱫ ᱢᱟᱱᱮ ᱢᱤᱫᱦᱚᱲ ᱪᱮᱛᱟᱱ ᱵᱟᱨ ᱦᱚᱲ ᱪᱮᱛᱟᱱ ᱠᱷᱩᱵᱽ ᱠᱚ ᱠᱟᱲᱟᱠᱟᱹᱲᱤᱜᱼᱟ ᱠᱩᱲᱤᱼᱠᱚᱲᱟ ᱵᱟᱠᱚ ᱢᱟᱱᱟᱜᱼᱟ ᱡᱟᱠ ᱨᱟᱹᱥᱠᱟᱹ ᱵᱩᱡᱷᱟᱹᱜᱼᱟ ᱛᱟᱨᱯᱚᱨ ᱠᱩᱲᱤᱼᱠᱚᱲᱟ ᱡᱷᱟᱲᱮ ᱠᱚ ᱦᱤᱡᱩᱜᱼᱟ ᱦᱟᱱᱛᱮ ᱥᱤᱣᱲᱤ ᱥᱮᱫ ᱠᱷᱚᱱ ᱠᱚ ᱦᱤᱡᱩᱜᱼᱟ ᱵᱳᱞᱯᱩᱨ ᱥᱮᱫ ᱠᱷᱚᱱ ᱠᱚ ᱦᱤᱡᱩᱜᱼᱟ ᱦᱮᱸ ᱚᱥᱩᱵᱤᱫᱷᱟ ᱵᱟᱹᱱᱩᱜᱼᱟ ᱮᱠᱫᱚᱢ ᱟᱨ ᱛᱤᱥ ᱠᱚᱛᱮ ᱯᱮ ᱦᱤᱡᱩᱜ ᱠᱟᱱᱟ ᱵᱟᱭᱥᱮ ᱵᱷᱟᱫᱚᱨ ᱵᱟᱭᱤᱥᱮ ᱵᱷᱟᱫᱚᱨ ᱵᱟᱨ ᱫᱤᱱ ᱞᱟᱦᱟ ᱜᱟᱱ ᱦᱤᱡᱩᱜ ᱯᱮ ᱵᱟᱝ ᱵᱟᱝ ᱚᱱᱟ ᱞᱟᱹᱜᱤᱫ ᱚᱥᱩᱵᱤᱫᱷᱟ ᱵᱟᱹᱱᱩᱜᱼᱟ ᱟᱞᱮ ᱱᱚᱜᱼᱚᱭ ᱛᱚ ᱤᱧᱦᱚᱸ ᱱᱚᱜᱼᱚᱭ ᱠᱚ ᱚᱲᱟᱜ ᱠᱟᱫᱟᱞᱮ ᱱᱚᱜᱼᱚᱭ ᱵᱟᱨ ᱛᱟᱞᱟ ᱞᱮ ᱵᱮᱱᱟᱣ ᱠᱟᱫᱟ ᱯᱞᱟᱥᱴᱟᱨ ᱠᱚ ᱪᱟᱞᱟᱜ ᱠᱟᱱᱟ ᱢᱤᱫᱴᱮᱱ ᱫᱚ ᱯᱞᱟᱥᱴᱟᱨ ᱠᱟᱫᱟᱞᱮ ᱢᱤᱫᱴᱟᱱ ᱫᱚ ᱵᱟᱞᱮ ᱯᱞᱟᱥᱴᱟᱨ ᱠᱟᱫᱟ ᱛᱚ ᱟᱨ ᱪᱮᱛᱟᱱ ᱞᱟᱛᱟᱨ ᱵᱚᱱ ᱛᱟᱦᱮᱱᱟ ᱠᱩᱲᱤ ᱜᱤᱫᱽᱨᱟᱹ ᱫᱚ ᱢᱮᱱᱟᱜ ᱠᱚᱠᱷᱟᱱ ᱫᱚ ᱩᱱᱠᱩ ᱪᱮᱛᱟᱱ ᱨᱮᱠᱚ ᱛᱟᱦᱮᱱᱟ ᱯᱞᱟᱥᱴᱟᱨ ᱫᱚᱞᱮ ᱯᱞᱟᱥᱴᱟᱨ ᱠᱟᱫᱟ ᱨᱚᱝ ᱠᱚᱫᱚ ᱵᱟᱝ ᱦᱩᱭ ᱠᱟᱱᱟ ᱦᱮᱸ ᱪᱷᱟᱛᱟ ᱫᱚ ᱵᱟᱝ ᱵᱟᱭᱤᱥᱮ ᱵᱷᱟᱫᱚᱨ ᱪᱷᱟᱛᱟ ᱫᱚ ᱵᱟᱝ ᱠᱟᱱᱟ ᱵᱟᱭᱤᱥᱮ ᱵᱷᱟᱫᱚᱨ ᱢᱤᱫᱴᱮᱱ ᱢᱮᱞᱟ ᱠᱚ ᱢᱮᱛᱟᱜᱼᱟ ᱦᱮᱸ ᱦᱮᱸ ᱦᱮᱸ ᱵᱟᱭᱤᱥᱮ ᱵᱷᱟᱫᱚᱨ ᱠᱷᱟᱱ ᱛᱚᱵᱮ ᱠᱩᱲᱤ ᱛᱟᱨᱤᱠᱷ ᱨᱮ ᱦᱤᱡᱩᱜ ᱯᱮ ᱛᱟᱨᱯᱚᱨ ᱟᱵᱚ ᱱᱤᱭᱟᱹ ᱠᱚᱨᱮᱫ ᱪᱤᱲᱤᱭᱟᱠᱷᱟᱱᱟ ᱠᱚᱧ ᱩᱫᱩᱜ ᱟᱯᱮᱭᱟ ᱛᱚᱵᱮ ᱞᱟᱦᱟ ᱠᱷᱚᱱ ᱡᱟᱦᱟᱸ ᱠᱚ ᱵᱚᱱ ᱪᱟᱞᱟᱣ ᱵᱟᱲᱟᱜ ᱠᱟᱱ ᱛᱟᱦᱮᱸᱫ ᱦᱳᱥᱴᱮᱞ ᱠᱷᱚᱱ ᱚᱱᱟ ᱱᱤᱭᱮ ᱫᱚ ᱟᱞᱚ ᱯᱮ ᱚᱥᱩᱵᱤᱫᱷᱟᱜᱼᱟ ᱚᱥᱩᱵᱤᱫᱷᱟ ᱵᱟᱹᱱᱩᱜᱼᱟ ᱚᱱᱟ ᱠᱚ ᱠᱳᱱᱳ ᱴᱮᱱᱥᱮᱱ ᱟᱞᱚ ᱯᱮ ᱦᱟᱛᱟᱣᱟ ᱯᱩᱨᱟᱹ ᱦᱤᱡᱩᱜ ᱯᱮ ᱨᱤᱞᱟᱹᱠᱥ ᱫᱤᱭᱮ ᱨᱤᱞᱟᱹᱥ ᱫᱤᱭᱮ ᱯᱮ ᱪᱟᱞᱟᱜᱼᱟ ᱴᱷᱤᱠ ᱜᱮᱭᱟ ᱛᱚ ᱠᱩᱲᱤ ᱛᱟᱹᱨᱤᱠᱷ ᱦᱤᱡᱩᱜ ᱯᱮ ᱠᱩᱲᱤ ᱛᱟᱹᱨᱤᱠᱷ ᱦᱮᱸ ᱦᱮᱸ ᱵᱮᱥ ᱴᱷᱤᱠ ᱜᱮᱭᱟ ᱴᱷᱤᱠ ᱜᱮᱭᱟ ᱦᱮᱸ ᱢᱟ ᱫᱚᱦᱚᱭ ᱢᱮ ᱛᱚᱵᱮ